ᱦᱮᱞᱳ ᱨᱮᱥᱴᱩᱨᱮᱱᱴ ᱫᱳᱠᱟᱱᱫᱟᱨᱚ ᱞᱟᱹᱭᱫᱟᱢ ᱟᱪᱷᱟ ᱤᱧ ᱟᱢᱴᱷᱮᱱ ᱟᱹᱰᱤᱜᱟᱱ ᱡᱚᱢᱟᱜ ᱤᱧ ᱢᱮᱱ ᱫᱚᱦᱚᱣᱟᱫᱢᱮ ᱛᱟᱦᱮᱸᱫ ᱢᱮᱱᱠᱷᱟᱱ ᱤᱧᱟᱹᱜ ᱯᱚᱭᱥᱟ ᱨᱮᱱᱟᱜ ᱮᱴᱠᱮᱴᱚᱬᱮ ᱠᱷᱟᱹᱛᱤᱨ ᱚᱱᱟᱠᱚ ᱡᱚᱢᱟᱜ ᱢᱩᱫᱽᱨᱮ ᱠᱤᱪᱷᱤᱜᱟᱱ ᱡᱚᱢᱟᱜᱫᱚᱧ ᱵᱟᱛᱤᱞᱟ ᱢᱟᱱᱮ ᱵᱟᱹᱧ ᱦᱟᱛᱟᱣᱟ ᱫᱟᱭᱟ ᱠᱟᱛᱮᱫ ᱚᱱᱟᱠᱚ ᱡᱚᱢᱟᱜ ᱫᱚ ᱟᱞᱚᱢ ᱤᱢᱟᱹᱧᱟ ᱯᱚᱭᱥᱟ ᱵᱟᱹᱧ ᱮᱢ ᱫᱟᱲᱮᱭᱟᱜᱼᱟ ᱟᱨ ᱡᱟᱦᱟᱸ ᱢᱮᱱ ᱫᱚᱦᱚ ᱡᱚᱢᱟᱜᱠᱚ ᱞᱟᱹᱜᱤᱫ ᱠᱟᱹᱣᱰᱤᱧ ᱮᱢᱟᱫᱢᱮ ᱛᱟᱦᱮᱸᱫ ᱚᱱᱟ ᱠᱟᱹᱭᱰᱤ ᱠᱟᱹᱣᱰᱤᱫᱚ ᱫᱟᱭᱟ ᱠᱟᱛᱮᱫ ᱨᱩᱣᱟᱹᱲ ᱠᱟᱹᱛᱤᱧ ᱢᱮ ᱪᱮᱫᱟᱜ ᱥᱮ ᱤᱧᱟᱹᱜ ᱱᱤᱛᱚᱜ ᱯᱚᱭᱥᱟ ᱨᱮᱱᱟᱜ ᱟᱹᱰᱤ ᱟᱱᱟᱴᱛᱤᱧ ᱟᱨ ᱚᱱᱟᱠᱚ ᱡᱚᱢᱟᱜ ᱱᱤᱛᱚᱜ ᱤᱧ ᱵᱟᱹᱧ ᱨᱤᱥᱤᱵᱽ ᱫᱟᱲᱮᱭᱟᱜᱼᱟ ᱥᱮ ᱵᱟᱹᱧ ᱦᱟᱛᱟᱣ ᱫᱟᱲᱮᱭᱟᱜᱼᱟ ᱫᱟᱭᱟ ᱠᱟᱛᱮᱫ ᱚᱱᱟᱠᱚ ᱢᱮᱱ ᱫᱚᱦᱚ ᱚᱰᱟᱨ ᱫᱚ ᱵᱟᱹᱛᱤᱞ ᱠᱟᱹᱛᱤᱧ ᱢᱮ ᱚᱱᱟᱠᱚ ᱡᱚᱢᱟᱜ ᱫᱚ ᱦᱩᱭᱩᱜ ᱠᱟᱱᱟ ᱡᱮᱢᱚᱱ ᱚᱰᱟᱨ ᱞᱮᱫᱟᱹᱧ ᱞᱟᱹᱰᱩ ᱥᱤᱸᱜᱟᱹᱲᱟ ᱪᱚᱯ ᱪᱤᱠᱮᱱ ᱯᱚᱠᱚᱲᱟ ᱚᱱᱟᱠᱚ ᱢᱩᱫᱽᱨᱮ ᱪᱤᱠᱮᱱ ᱯᱚᱠᱚᱲᱟ ᱵᱟᱹᱛᱤᱞ ᱠᱟᱹᱛᱤᱧ ᱢᱮ ᱪᱚᱯ ᱵᱟᱹᱛᱤ ᱠᱟᱹᱛᱤᱧ ᱢᱮ ᱟᱨ ᱚᱱᱟᱠᱚ ᱨᱮᱱᱟᱜ ᱫᱟᱢᱫᱚ ᱨᱩᱣᱟᱹᱲ ᱠᱟᱹᱛᱤᱧ ᱢᱮ